ᱤᱧ ᱢᱤᱫᱴᱟᱱ ᱥᱟᱸᱫᱮᱥ ᱞᱮᱠᱟᱛᱮ ᱤᱧᱤᱡ ᱢᱤᱫᱴᱟᱱ ᱜᱟᱛᱮ ᱛᱮ ᱞᱟᱹᱜᱤᱫ ᱥᱟᱸᱫᱮᱥ ᱤᱧ ᱠᱩᱞ ᱟᱫᱮ ᱛᱟᱦᱮᱸᱫ ᱪᱟᱞᱟᱣ ᱵᱟᱹᱧ ᱫᱟᱲᱮᱭᱟᱫᱟ ᱢᱮᱱᱠᱷᱟᱱ ᱟᱭᱟᱜ ᱡᱟᱱᱟᱢ ᱢᱟᱦᱟ ᱨᱮ ᱱᱮᱶᱛᱟ ᱞᱮᱫᱤᱧ ᱜᱮᱭᱟᱭ ᱢᱮᱱᱠᱷᱟᱱ ᱚᱱᱟ ᱡᱟᱦᱟᱸᱭ ᱫᱟᱨᱟᱭ ᱛᱤᱧ ᱵᱷᱮᱡᱟ ᱞᱮᱫᱟ ᱟᱫᱚ ᱤᱧᱤᱡ ᱟᱨ ᱢᱤᱫᱴᱟᱱ ᱜᱟᱛᱮᱭ ᱪᱟᱞᱟᱣ ᱞᱮᱱᱟᱭ ᱩᱱᱤᱧ ᱢᱮᱛᱟ ᱫᱮ ᱛᱟᱦᱮᱸᱫ ᱱᱚᱣᱟ ᱫᱚ ᱮᱠᱞᱟ ᱡᱚᱠᱷᱚᱱᱮ ᱛᱟᱦᱮᱸᱱᱟ ᱩᱱ ᱮᱢ ᱮᱢᱟᱦᱟᱭᱟ ᱟᱫᱚ ᱡᱟᱦᱟᱸ ᱞᱮᱠᱟᱧ ᱢᱮᱛᱟ ᱟᱫᱮ ᱛᱟᱦᱮᱸᱫ ᱩᱱᱤ ᱚᱱᱠᱟ ᱜᱮ ᱮᱢ ᱠᱟᱛᱮᱫ ᱟᱫᱚ ᱢᱤᱫᱴᱟᱝ ᱟᱡ ᱵᱟᱵᱚᱫ ᱛᱮ ᱢᱤᱫᱟᱴᱟᱝ ᱚᱱᱚᱬᱦᱮᱸᱧ ᱚᱞ ᱞᱮᱫ ᱛᱟᱦᱮᱸᱫ ᱚᱱᱟᱛᱮ ᱢᱟᱱᱮ ᱡᱟᱹᱥᱛᱤ ᱠᱩᱥᱤ ᱨᱮᱭᱟᱜ ᱠᱟᱨᱚᱱ ᱫᱚ ᱱᱚᱣᱟ ᱜᱮ ᱚᱱᱟ ᱚᱱᱚᱬᱦᱮᱸ ᱫᱚ ᱟᱡ ᱱᱤᱭᱮ ᱜᱮ ᱛᱟᱦᱮᱸ ᱠᱟᱱᱟ ᱟᱡᱟᱜ ᱨᱚᱲ ᱞᱟᱸᱫᱟ ᱦᱚᱲᱢᱚ ᱜᱚᱴᱷᱚᱱ ᱟᱡᱟᱜ ᱪᱟᱞ ᱪᱚᱞᱚᱱ ᱵᱮᱵᱚᱦᱟᱨ ᱥᱮ ᱟᱡᱟᱜ ᱚᱞ ᱯᱟᱲᱦᱟᱣ ᱱᱤᱭᱮ ᱚᱱᱟ ᱨᱤᱧ ᱚᱞ ᱞᱮᱫ ᱛᱟᱦᱮᱸᱫ ᱛᱮᱦᱤᱧ ᱱᱚᱣᱟ ᱠᱟᱛᱷᱟ ᱥᱮ ᱱᱚᱣᱟ ᱚᱱᱚᱬᱦᱮᱸ ᱫᱚᱭ ᱠᱩᱥᱤᱭᱟᱜ ᱛᱟᱦᱮᱸᱫ